ᱦᱮᱸ ᱥᱟᱱᱛᱟᱲ ᱥᱚᱢᱟᱡᱽ ᱨᱮᱫᱚ ᱵᱚᱸᱜᱟᱼᱵᱳᱨᱳ ᱨᱮᱭᱟᱜ ᱦᱮᱣᱟ ᱫᱚ ᱢᱮᱱᱟᱜ ᱜᱮᱭᱟ ᱡᱮᱞᱮᱠᱟ ᱥᱟᱱᱛᱟᱲ ᱥᱚᱢᱟᱡᱽ ᱨᱮᱫᱚ ᱟᱹᱰᱤ ᱩᱛᱟᱹᱨ ᱠᱚ ᱵᱚᱸᱜᱟᱼᱵᱳᱨᱳᱭᱟ ᱡᱮᱞᱮᱠᱟ ᱢᱟᱜᱽ ᱵᱚᱸᱜᱟ ᱨᱮ ᱢᱟᱜᱽ ᱢᱟᱜ ᱢᱚᱬᱮ ᱟᱨ ᱵᱟᱦᱟ ᱵᱚᱸᱜᱟ ᱨᱮ ᱵᱟᱦᱟ ᱵᱚᱸᱜᱟ ᱟᱨ ᱥᱚᱦᱨᱟᱭ ᱨᱮ ᱥᱚᱨᱦᱟᱭ ᱵᱚᱸᱜᱟ ᱟᱨ ᱟᱨᱦᱚᱸ ᱟᱭᱢᱟ ᱢᱮᱱᱟᱜ ᱛᱟᱵᱚᱱᱟ ᱢᱟᱜᱽᱥᱤᱢ ᱡᱟᱦᱮᱨ ᱵᱚᱸᱜᱟ ᱵᱚᱱ ᱵᱚᱸᱜᱭᱟ ᱟᱭᱢᱟ ᱞᱮᱠᱟᱱᱟᱜ ᱵᱚᱸᱜᱟ ᱠᱚ ᱢᱮᱱᱟᱜ ᱛᱟᱵᱚᱱᱟ ᱚᱲᱟᱜ ᱠᱚᱨᱮ ᱵᱚᱱ ᱵᱚᱸᱜᱟᱭᱟ ᱱᱚᱣᱟ ᱠᱚ ᱵᱚᱸᱜᱟᱱ ᱚᱠᱛᱚ ᱟᱵᱚᱣᱟᱜ ᱦᱮᱣᱟ ᱠᱚᱫᱚ ᱢᱮᱱᱟᱜ ᱜᱮᱭᱟ ᱡᱮᱞᱮᱠᱟ ᱜᱮᱡᱼᱜᱩᱨᱤᱡᱽ ᱠᱟᱛᱮᱜ ᱯᱷᱟᱨᱪᱟ ᱠᱟᱜ ᱟᱨ ᱞᱩᱜᱽᱲᱤᱡ ᱠᱚᱦᱚᱸ ᱛᱤᱠᱤ ᱥᱚᱵᱚᱫ ᱠᱟᱛᱮ ᱦᱚᱨᱚᱜᱼᱵᱟᱸᱫᱮ ᱟᱨ ᱩᱯᱟᱹᱥ ᱫᱚ ᱡᱚᱛᱚ ᱠᱷᱚᱱ ᱢᱟᱨᱟᱝ ᱦᱮᱣᱟ ᱠᱟᱱᱟ ᱩᱯᱟᱹᱥᱟᱵᱚᱱ ᱛᱟᱯᱚᱨᱮ ᱵᱚᱸᱜᱟ ᱠᱟᱹᱢᱤ ᱵᱚᱱ ᱠᱟᱹᱢᱤᱭᱟ ᱤᱱᱟᱹ ᱠᱟᱛᱮᱜ ᱵᱚᱸᱜᱟᱼᱵᱳᱨᱳ ᱛᱟᱭᱚᱢ ᱟᱫᱚ ᱵᱚ ᱡᱚᱢᱟ